ᱦᱮᱸ ᱱᱚᱣᱟ ᱫᱚ ᱡᱚᱢᱟᱜ ᱫᱚᱠᱟᱱ ᱠᱟᱱᱟ ᱳᱚ ᱢᱮᱱ ᱮᱫᱟᱧ ᱪᱮᱫ ᱪᱮᱫ ᱠᱩ ᱡᱚᱢᱟᱜ ᱯᱮ ᱵᱮᱱᱟᱣ ᱮᱫᱟ ᱟᱯᱮ ᱫᱚ ᱳᱚ ᱢᱮᱱᱫᱟᱧ ᱛᱟᱦᱚᱞᱮ ᱚᱱᱟ ᱪᱟᱣᱢᱤᱱ ᱫᱚ ᱪᱮᱫ ᱞᱮᱠᱟ ᱯᱮ ᱵᱮᱱᱟᱣ ᱮᱫᱟ ᱛᱷᱚᱲᱟᱢ ᱞᱟᱹᱭ ᱞᱮᱠᱷᱟᱡ ᱵᱷᱟᱜᱤ ᱦᱩᱭᱩᱜᱼᱟ

ᱳᱚ ᱦᱮᱸ ᱵᱮᱥ ᱟᱹᱰᱤ ᱢᱚᱸᱡᱽ ᱮᱢ ᱞᱟᱹᱭ ᱠᱮᱫᱟ ᱛᱚᱵᱮ ᱛᱤᱱ ᱥᱚᱢᱚᱭ ᱠᱷᱚᱡ ᱛᱤᱱ ᱥᱚᱢᱚᱭ ᱦᱟᱹᱵᱤᱡ ᱮᱢ ᱡᱷᱡ ᱮᱢ ᱫᱚᱦᱚᱭᱮᱫ ᱠᱟᱱ ᱛᱟᱢᱟ ᱫᱚᱠᱟᱱ ᱳᱚ ᱦᱮᱸ ᱦᱮᱸ ᱟᱨ ᱚᱱᱟ ᱤᱭᱟᱹ ᱯᱷᱩᱪᱠᱟ ᱫᱚ ᱪᱮᱫ ᱞᱮᱠᱟ ᱯᱮ ᱵᱮᱱᱟᱣ ᱮᱫᱟ ᱳᱚ ᱦᱚᱲ ᱫᱚ ᱢᱟᱱᱮ ᱵᱮᱥᱤ ᱜᱮᱠᱚ ᱪᱟᱞᱟᱜ ᱠᱟᱱᱟ ᱛᱟᱨ ᱢᱟᱱᱮ ᱟᱯᱮᱴᱷᱮᱡ ᱥᱮ ᱠᱚᱢ ᱜᱮᱠᱚ ᱪᱟᱞᱟ ᱜ ᱠᱟᱱᱟ ᱳᱚ ᱦᱮᱸ ᱱᱚᱝᱠᱟ ᱜᱮ ᱵᱷᱟᱹᱜᱤᱜᱮ ᱵᱮᱱᱟᱣ ᱯᱮ ᱟᱨ ᱵᱟᱝᱠᱷᱟᱡ ᱫᱚ ᱱᱚᱜᱚᱭ ᱡᱟᱛᱮ ᱨᱩᱭᱟᱹ ᱦᱟᱥᱩ ᱠᱚ ᱱᱟᱝ ᱧᱟᱢᱚᱜ ᱚᱱᱠᱟ ᱞᱮᱠᱟᱱᱟᱜ ᱡᱚᱢᱟᱜ ᱠᱚᱯᱮ ᱛᱮᱭᱟᱨ ᱞᱮᱠᱷᱟᱡ ᱫᱚ ᱵᱷᱟᱜᱤᱜᱼᱟ ᱠᱟᱨᱚᱱ ᱠᱷᱟᱡᱱᱟ ᱱᱚᱜᱚᱭ ᱡᱚᱢ ᱟᱹᱜᱩᱭᱮᱫᱟ ᱞᱮ ᱟᱨ ᱱᱚᱜᱚᱭ ᱞᱟᱡ ᱦᱟᱹᱥᱩ ᱠᱩ ᱥᱮ ᱵᱚᱦᱚᱜ ᱦᱟᱥᱩ ᱠᱩ ᱮᱢᱟᱱ ᱛᱮᱭᱟᱜ ᱠᱚ ᱧᱟᱢᱚᱜ ᱠᱟᱱᱟ ᱛᱳ ᱟᱫᱚ ᱚᱱᱟ ᱠᱷᱟᱹᱛᱤᱨᱛᱮ ᱞᱟᱹᱭᱟᱹᱜᱚᱜ ᱦᱩᱭᱩᱜ ᱠᱟᱱᱟ ᱛᱚᱵᱮ ᱠᱷᱟᱱ ᱫᱚ ᱤᱭᱟᱹ ᱦᱮᱸ ᱟᱨ ᱢᱤᱴᱮᱡ ᱤᱧ ᱞᱟᱹᱭ ᱮᱫᱟ ᱛᱚᱵᱮ ᱚᱱᱟ ᱪᱟᱣᱢᱤᱱ ᱫᱚ ᱢᱟᱱᱮ ᱟᱹᱰᱤ ᱱᱟᱯᱟᱭ ᱠᱟᱛᱷᱟ ᱟᱹᱰᱤ ᱢᱚᱸᱡᱽ ᱮᱢ ᱞᱟᱹᱭ ᱠᱮᱫᱟ ᱢᱟᱱᱮ ᱡᱚᱢ ᱨᱮᱦᱚᱸ ᱢᱚᱸᱡᱽ ᱜᱮ ᱦᱮᱲᱮ ᱢᱟᱱᱮ ᱵᱷᱟᱜᱤ ᱜᱮ ᱡᱷᱟᱞ ᱡᱷᱳᱞ ᱟᱹᱰᱤ ᱢᱚᱸᱡᱽ ᱟᱹᱭᱠᱟᱹᱜᱼᱟ ᱛᱚᱵᱮ ᱠᱷᱟᱱ ᱱᱚᱣᱟ ᱤᱭᱟᱹ ᱨᱮᱭᱟᱜ ᱞᱟᱹᱭ ᱞᱮᱠᱷᱟᱡ ᱢᱳᱢᱳ ᱨᱮᱭᱟᱜ ᱞᱟᱹᱭ ᱞᱮᱠᱷᱟᱡ ᱢᱤᱫᱚᱢ ᱟᱹᱰᱤ ᱵᱷᱟᱜᱤ ᱦᱩᱭ ᱠᱚᱜᱼᱟ ᱳᱚ ᱦᱮᱸ ᱢᱟ ᱵᱮᱥ ᱴᱷᱤᱠ ᱜᱮᱭᱟ ᱛᱟᱦᱚᱞᱮ ᱟᱹᱰᱤ ᱢᱚᱸᱡᱽ ᱮᱢ ᱞᱟᱹᱭ ᱠᱮᱫᱟ ᱦᱮᱸ ᱛᱟᱦᱚᱞᱮ ᱚᱱᱠᱟ ᱞᱮᱠᱟᱜᱮ ᱪᱟᱞᱟᱜ ᱦᱩᱭᱩᱜ ᱟᱦᱟᱜ ᱯᱚᱨᱮ ᱛᱮ ᱦᱮᱸ ᱢᱟ ᱵᱮᱥ ᱴᱷᱤᱠ ᱜᱮᱭᱟ ᱛᱟᱦᱚᱞᱮ